ᱟᱵᱚ ᱢᱟᱹᱱᱢᱤ ᱫᱚ ᱥᱩᱠ ᱪᱮᱛᱟᱱ ᱨᱮ ᱛᱟᱦᱮᱱ ᱜᱮᱵᱚᱱ ᱠᱩᱥᱤᱭᱟᱜᱼᱟ ᱥᱩᱠ ᱪᱮᱛᱟᱱ ᱨᱮ ᱢᱮᱱ ᱫᱚ ᱴᱮᱸᱰᱟᱨ ᱢᱟᱹᱪᱤ ᱯᱟᱨᱠᱚᱢ ᱯᱟᱞᱟᱠ ᱯᱟᱨᱠᱚᱢ ᱴᱩᱞ ᱮᱢᱟᱱ ᱮᱢᱟᱱ ᱫᱩᱨᱤᱵᱽ ᱠᱚ ᱢᱮᱱ ᱜᱟᱱᱚᱜᱼᱟ ᱱᱚᱣᱟ ᱫᱩᱨᱤᱵᱽ ᱠᱚ ᱢᱩᱫᱽ ᱨᱮ ᱪᱮᱭᱟᱨ ᱨᱮᱭᱟᱜ ᱥᱮ ᱴᱮᱸᱰᱟᱨ ᱢᱟᱹᱪᱤ ᱨᱮᱭᱟᱜ ᱯᱚᱡᱤᱴᱤᱵᱽ ᱫᱤᱠ ᱫᱚ ᱦᱩᱭᱩᱜ ᱠᱟᱱᱟ ᱚᱲᱟᱜ ᱨᱮᱱ ᱩᱢᱮᱨᱟᱱ ᱦᱚᱲ ᱠᱚ ᱫᱩᱲᱩᱵ ᱞᱟᱹᱜᱤᱫ ᱛᱮᱠᱚ ᱵᱮᱣᱦᱟᱨᱟ ᱟᱨ ᱦᱚᱸ ᱡᱟᱦᱟᱭ ᱠᱚ ᱰᱟᱸᱰᱟ ᱦᱟᱹᱥᱩ ᱡᱟᱸᱜᱟ ᱦᱟᱹᱥᱩ ᱠᱚ ᱛᱟᱦᱮᱱ ᱛᱟᱠᱚᱣᱟ ᱩᱱᱠᱩ ᱦᱚᱸ ᱫᱩᱲᱩᱵ ᱞᱟᱹᱜᱤᱫ ᱪᱮᱭᱟᱨ ᱠᱚ ᱵᱮᱣᱦᱟᱨᱟ ᱟᱨ ᱤᱛᱩᱱ ᱟᱥᱲᱟ ᱨᱮ ᱴᱮᱸᱰᱟᱨ ᱢᱟᱹᱪᱤ ᱢᱮᱱ ᱫᱚ ᱪᱮᱭᱟᱨ ᱨᱮᱭᱟᱜ ᱢᱟᱹᱱ ᱫᱚ ᱟᱹᱰᱤ ᱛᱮᱫ ᱜᱮ ᱪᱮᱫᱟᱜ ᱥᱮ ᱚᱸᱰᱮ ᱫᱚ ᱢᱟᱹᱱ ᱟᱱ ᱜᱚᱢᱠᱮ ᱜᱮ ᱫᱩᱲᱩᱵ ᱫᱟᱲᱮᱭᱟᱜᱼᱟ